ᱮᱹᱠ ᱢᱮ ᱫᱩ ᱦᱟᱡᱟᱨ ᱵᱟᱭᱤᱥ ᱛᱤᱥ ᱡᱩᱱ ᱫᱩ ᱦᱟᱡᱟᱨ ᱥᱳᱞᱞᱳ ᱯᱚᱸᱪᱤᱥ ᱥᱮᱯᱴᱮᱢᱵᱚᱨ ᱫᱩ ᱦᱟᱡᱟᱨ ᱩᱱᱤᱥ ᱪᱷᱟᱵᱵᱤᱥ ᱡᱟᱱᱩᱣᱟᱨᱤ ᱫᱩ ᱦᱟᱡᱟᱨ ᱵᱤᱥ ᱯᱚᱸᱫᱽᱨᱚ ᱟᱜᱚᱴ ᱫᱩᱦᱟᱡᱟᱨ ᱛᱮᱭᱤᱥ